ᱵᱤᱨᱵᱷᱩᱢ ᱡᱮᱞᱟ ᱨᱮ ᱥᱟᱶᱛᱟ ᱠᱤᱭᱟᱹ ᱵᱷᱟᱹᱞᱟᱹᱭ ᱟᱨ ᱩᱛᱱᱟᱹᱣ ᱠᱟᱹᱢᱤ ᱞᱟᱹᱜᱤᱫ ᱟᱭᱢᱟ ᱜᱮ ᱥᱚᱝᱚᱥᱛᱷᱟ ᱢᱮᱱᱟᱜᱼᱟ ᱡᱮᱢᱚᱱ ᱦᱩᱭᱩᱜ ᱠᱟᱱᱟ ᱢᱟᱹᱡᱷᱤ ᱯᱟᱨᱜᱟᱱᱟ ᱜᱟᱶᱛᱟ ᱢᱟᱨᱟᱝ ᱵᱩᱨᱩ ᱮᱥᱳᱥᱤᱭᱮᱱ ᱟᱨᱚ ᱪᱷᱳᱴᱳᱼᱪᱷᱳᱴᱳ ᱟᱭᱢᱟ ᱜᱮ ᱥᱚᱝᱚᱥᱛᱷᱟ ᱢᱮᱱᱟᱜᱼᱟ ᱮᱸᱜ ᱟᱛᱳ ᱨᱮ ᱡᱟᱦᱟᱸᱭ ᱡᱟᱦᱟᱱᱟᱜ ᱥᱚᱢᱚᱥᱥᱟ ᱨᱮᱠᱚ ᱧᱩᱨᱩ ᱞᱮᱱ ᱠᱷᱟᱡ ᱱᱤᱭᱟᱹ ᱠᱩ ᱥᱚᱝᱚᱥᱛᱷᱟ ᱠᱩ ᱞᱟᱦᱟ ᱦᱤᱡᱩᱜᱼᱟ ᱩᱱᱠᱩᱣᱟᱜ ᱡᱟᱦᱟᱸ ᱥᱚᱢᱚᱥᱥᱟ ᱠᱚ ᱦᱩᱭᱟᱠᱟᱱ ᱚᱱᱟ ᱥᱚᱢᱚᱥᱥᱟ ᱠᱚ ᱥᱚᱢᱟᱫᱷᱟᱱ ᱠᱟᱛᱟ ᱠᱚᱣᱟ ᱤᱧ ᱫᱚ ᱥᱚᱨᱠᱟᱨᱤ ᱡᱟᱦᱟᱱ ᱯᱟᱱᱛᱷᱟ ᱨᱮᱫᱚ ᱵᱟᱱᱩᱧᱟ